ᱵᱷᱟᱨᱚᱛ ᱨᱮ ᱥᱟᱶᱟᱨ ᱥᱮᱵᱟ ᱵᱮᱵᱚᱥᱛᱷᱟ ᱵᱷᱟᱹᱜᱮ ᱫᱚ ᱵᱷᱟᱜᱮ ᱜᱮᱭᱟ ᱫᱚᱢᱮ ᱫᱚ ᱵᱟᱝ ᱵᱷᱟᱜᱮᱭᱟ ᱡᱮᱢᱚᱱ ᱵᱨᱮᱱ ᱠᱮᱱᱥᱟᱨ ᱵᱨᱮᱱ ᱴᱤᱭᱩᱢᱟᱨ ᱯᱮᱨᱟᱞᱟᱭᱥᱤᱥ ᱱᱚᱣᱟ ᱠᱚ ᱞᱟᱹᱜᱤᱫ ᱛᱮᱫᱚ ᱵᱟᱭᱨᱮ ᱪᱟᱞᱟᱣ ᱦᱩᱭᱩᱜᱼᱟ ᱠᱚᱴᱚᱠ ᱵᱷᱮᱞᱳᱨ ᱱᱚᱝᱠᱟᱱ ᱟᱫᱚ ᱡᱚᱛᱚᱦᱚᱲ ᱫᱚ ᱵᱟᱝᱠᱚ ᱚᱫᱤ ᱫᱟᱲᱮᱭᱟᱠᱚᱣᱟ ᱵᱟᱭᱨᱮ ᱫᱤᱥᱚᱢ ᱱᱚᱣᱟ ᱞᱟᱹᱜᱤᱫ ᱫᱚ ᱴᱟᱠᱟ ᱯᱩᱭᱥᱟᱹ ᱠᱚ ᱞᱟᱹᱠᱛᱤ ᱜᱮᱭᱟ ᱟᱰᱮ ᱯᱟᱥᱮ ᱨᱮᱱᱟᱜ ᱦᱚᱥᱯᱤᱴᱟᱞ ᱫᱚ ᱥᱤᱞᱫᱟ ᱦᱚᱥᱯᱤᱴᱟᱞ ᱡᱷᱟᱲᱜᱨᱟᱢ ᱦᱚᱥᱯᱤᱴᱟᱞ ᱨᱟᱱ ᱠᱚ ᱯᱷᱨᱤ ᱛᱮ ᱧᱟᱢᱚᱜᱼᱟ ᱡᱚᱢ ᱧᱩᱣᱟᱜ ᱠᱚᱦᱚᱸ ᱵᱷᱟᱹᱜᱮ ᱜᱮᱠᱚ ᱮᱢᱚᱜᱼᱟ ᱥᱟᱯᱷᱟ ᱥᱩᱛᱨᱟᱹ ᱫᱚᱦᱚ ᱞᱟᱹᱜᱤᱫ ᱛᱮ ᱥᱩᱭᱯᱟᱨ ᱟᱭᱟ ᱱᱩᱠᱩ ᱠᱚ ᱢᱮᱱᱟᱜ ᱟᱠᱟᱫ ᱠᱚᱣᱟ ᱤᱧ ᱱᱚᱝᱠᱟᱱ ᱪᱮᱞᱮᱧᱡᱤᱧ ᱧᱮᱞ ᱟᱠᱟᱫᱟ ᱵᱮᱰ ᱠᱚ ᱯᱷᱟᱠᱟ ᱵᱟᱝ ᱛᱟᱦᱮᱸ ᱞᱮᱱᱠᱷᱟᱱ ᱚᱛ ᱠᱚᱨᱮ ᱦᱚᱸᱠᱚ ᱫᱚᱦᱚ ᱠᱚᱣᱟ ᱮᱢᱟᱨᱡᱮᱱᱥᱤ ᱠᱚ ᱛᱟᱦᱮᱸ ᱞᱮᱱᱠᱷᱟᱱ ᱮᱢᱵᱩᱞᱮᱱᱥ ᱨᱮᱱᱟᱜ ᱵᱮᱵᱚᱥᱛᱷᱟ ᱢᱮᱱᱟᱜᱼᱟ